ᱦᱮᱞᱳ ᱜᱚᱢᱠᱮ ᱟᱪᱪᱷᱟ ᱯᱟᱹᱦᱤᱞ ᱡᱩᱜᱽ ᱨᱮ ᱪᱮᱫ ᱪᱮᱫ ᱞᱮᱠᱟ ᱠᱚ ᱦᱚᱨᱚᱜ ᱵᱟᱸᱫᱮᱭᱟ ᱚᱱᱟ ᱵᱟᱲᱟᱭ ᱥᱟᱱᱟᱧ ᱠᱟᱱᱟ ᱚᱱᱟᱛᱮᱧ ᱠᱩᱞᱤ ᱧᱚᱜᱮᱫ ᱢᱮᱭᱟ ᱟᱨ ᱱᱮᱛᱟᱨᱟᱜ ᱦᱚᱨᱚᱜ ᱵᱟᱸᱫᱮ ᱞᱟᱹᱭ ᱟᱹᱧ ᱵᱤᱱ ᱟᱨ ᱥᱮᱫᱟᱭᱟᱜ ᱦᱚᱨᱚᱜ ᱵᱟᱸᱫᱮ ᱞᱟᱹᱭ ᱟᱹᱧ ᱵᱤᱱ

ᱟᱪᱪᱷᱟ ᱠᱷᱟᱹᱰᱣᱟ ᱫᱚ ᱚᱠᱟ ᱨᱮᱠᱚ ᱦᱚᱨᱚᱜᱟ ᱡᱟᱸᱜᱟ ᱨᱮ ᱚᱻ ᱟᱪᱪᱷᱟ ᱟᱪᱪᱷᱟ ᱟᱨ ᱚᱱᱟ ᱯᱟᱱ ᱠᱟᱴᱷᱟ ᱫᱚ ᱚᱠᱟᱨᱮ ᱠᱚ ᱦᱚᱨᱚᱜᱟ

ᱟᱨ ᱱᱮᱛᱟᱨᱟᱜ ᱦᱚᱨᱚᱜ ᱵᱟᱸᱫᱮ ᱦᱚᱸ ᱦᱳᱭ ᱦᱳᱭ ᱟᱪᱪᱷᱟ ᱵᱚᱸᱜᱟ ᱵᱳᱨᱳ ᱡᱚᱦᱚᱜ ᱫᱚ ᱪᱮᱫ ᱞᱮᱠᱟ ᱠᱚ ᱦᱚᱨᱚᱜ ᱵᱟᱸᱫᱮ ᱠᱚ ᱪᱟᱞᱟᱜᱼᱟ ᱯᱟᱹᱦᱤᱞᱟᱜ ᱠᱟᱱᱟ ᱠᱤ ᱱᱮᱛᱟᱨᱟᱜ ᱠᱟᱱᱟ ᱚᱱᱟ ᱫᱚ ᱟᱨ ᱱᱮᱛᱟᱨᱟᱜ ᱫᱚ

ᱮᱱᱠᱷᱟᱱ ᱱᱮᱛᱟᱨ ᱫᱚ ᱯᱚᱨᱚᱵᱽ ᱯᱩᱱᱟᱹᱭ ᱨᱮᱫᱚ ᱱᱚᱣᱟ ᱦᱚᱨᱚᱜ ᱵᱟᱸᱫᱮ ᱫᱚ ᱵᱷᱤᱱᱟᱹ ᱤᱫᱤᱭᱮᱱᱟ

ᱯᱚᱨᱚᱵᱽ ᱯᱩᱱᱟᱹᱭ ᱨᱮ ᱮᱱᱠᱷᱟᱱ ᱱᱮᱛᱟᱨ ᱢᱚᱰᱮᱞ ᱡᱩᱜᱽ ᱫᱚ ᱦᱟᱜ ᱚᱱᱠᱟ ᱦᱚᱨᱚᱜ ᱵᱟᱸᱫᱮ ᱫᱚ ᱱᱮᱛᱟᱨ ᱡᱟᱦᱟᱸ ᱞᱮᱠᱟ ᱠᱟᱹᱴᱤᱱ ᱠᱚ ᱦᱚᱨᱚᱜ ᱵᱟᱫᱮᱜ ᱠᱟᱱᱟ ᱚᱱᱮ ᱚᱱᱟ ᱦᱚᱨᱚᱜ ᱵᱟᱸᱫᱮᱜᱼᱟ ᱦᱮᱸ ᱵᱚᱸᱜᱟ ᱵᱳᱨᱳ ᱡᱚᱦᱚᱜ ᱫᱚ ᱦᱟᱜ ᱠᱟᱸᱪᱟ ᱠᱚ ᱦᱚᱨᱚᱜ ᱵᱟᱸᱫᱮᱭᱟ